ᱦᱮᱸ ᱦᱮᱞᱳ ᱦᱮᱸ ᱜᱚᱢᱠᱮ ᱟᱹᱞᱤᱧ ᱡᱷᱟᱲᱠᱷᱚᱸᱰ ᱯᱚᱱᱚᱛ ᱫᱩᱢᱠᱟ ᱯᱟᱦᱴᱟ ᱠᱷᱚᱱ ᱞᱤᱧ ᱢᱮᱱᱮᱫ ᱛᱟᱦᱮᱱ ᱜᱩᱰᱟᱹᱱ ᱢᱩᱨᱢᱩ ᱟᱫᱚ ᱟᱹᱰᱤ ᱟᱹᱰᱤ ᱯᱚᱱᱚᱛ ᱨᱮ ᱱᱟᱥᱮᱱᱟᱜ ᱠᱩᱠᱞᱤ ᱛᱟᱦᱮᱱ ᱠᱟᱱᱟ ᱡᱟᱦᱟᱸ ᱱᱟᱦᱟᱸᱜ ᱪᱟᱥᱵᱟᱥ ᱵᱟᱨᱮᱛᱮ ᱟᱵᱮᱱ ᱴᱷᱮᱱ ᱠᱷᱚᱱ ᱵᱟᱲᱟᱭ ᱧᱚᱜ ᱥᱟᱱᱟᱭᱮᱫ ᱞᱤᱧᱟ ᱟᱫᱚ ᱚᱱᱮ ᱪᱟᱥ ᱠᱚ ᱪᱟᱥ ᱚᱠᱟ ᱞᱮᱠᱟ ᱯᱮ ᱪᱟᱥ ᱮᱜᱼᱟ ᱪᱮᱫ ᱠᱚ ᱚᱱᱠᱟ ᱱᱤᱛᱳᱜ ᱚᱱᱟ ᱦᱚᱸ ᱚᱛ ᱦᱟᱥᱟ ᱠᱚᱨᱮᱱᱟᱜ ᱯᱚᱡᱤᱥᱮᱱ ᱚᱠᱟ ᱞᱮᱠᱟ ᱠᱟᱱᱟ ᱱᱤᱛᱳᱜ ᱥᱚᱨᱠᱟᱨ ᱯᱟᱦᱴᱟ ᱠᱷᱚᱱ ᱪᱮᱫ ᱠᱚ ᱜᱚᱲᱚ ᱠᱚ ᱧᱟᱢᱚᱜ ᱠᱟᱱ ᱵᱟᱝ ᱧᱟᱢᱚᱜ ᱠᱟᱱ ᱚᱱᱟ ᱱᱟᱥᱮᱱᱟᱜ ᱤᱧ ᱞᱟᱹᱭ ᱤᱧᱟᱹ ᱟᱪᱪᱷᱟ ᱟᱪᱪᱷᱟ

ᱮᱱᱠᱷᱟᱱ ᱟᱫᱚ ᱥᱚᱨᱠᱟᱨ ᱯᱟᱦᱴᱟ ᱠᱷᱚᱱ ᱚᱱᱠᱟᱱ ᱟᱛᱳ ᱠᱚᱨᱮᱜ ᱚᱱᱠᱟ ᱞᱤᱥᱴ ᱵᱟᱭ ᱮᱢ ᱠᱟᱜ ᱯᱮᱭᱟ ᱦᱮᱸ ᱟᱪᱪᱷᱟ ᱟᱪᱪᱷᱟ ᱟᱪᱪᱷᱟ ᱦᱳᱭ ᱦᱳᱭ ᱦᱮᱸ ᱦᱮᱸ ᱠᱚᱨᱟᱣᱮᱫ ᱜᱮᱭᱟ ᱟᱪᱪᱷᱟ ᱟᱪᱪᱷᱟ ᱟᱯᱮ ᱱᱤᱛᱳᱜ ᱡᱟᱦᱟᱱᱟᱜ ᱥᱚᱨᱠᱟᱨ ᱯᱟᱦᱴᱟ ᱠᱷᱚᱱ ᱚᱱᱟ ᱡᱟᱦᱟᱸ ᱱᱟᱦᱟᱜ ᱪᱟᱨᱟ ᱠᱚ ᱥᱟᱨ ᱠᱚ ᱚᱱᱟ ᱠᱚ ᱴᱷᱤᱠ ᱴᱟᱭᱤᱢ ᱨᱮ ᱥᱮᱴᱮᱨᱚᱜ ᱠᱟᱱᱟ ᱥᱮ ᱵᱟᱭ ᱥᱮᱴᱮᱨᱚᱜ ᱠᱟᱱᱟ ᱚᱱᱟᱫᱚ ᱟᱪᱪᱷᱟ ᱦᱳᱭ ᱦᱳᱭ ᱚᱻ ᱦᱚᱸ ᱟᱨ ᱢᱟᱲᱟᱝ ᱚᱯᱮᱠᱠᱷᱟ ᱥᱮᱫᱟᱭ ᱡᱟᱦᱟᱱᱟᱜ ᱵᱚᱱ ᱪᱟᱥᱵᱟᱲᱟ ᱞᱮᱫ ᱚᱱᱟ ᱚᱯᱮᱠᱠᱷᱟ ᱱᱤᱛᱳᱜ ᱫᱚ ᱠᱤᱪᱷᱤ ᱵᱟᱹᱲᱛᱤ ᱧᱚᱜ ᱟᱨ ᱠᱤᱪᱷᱤ ᱚᱱᱟ ᱛᱮᱫ ᱠᱚᱢ ᱤᱫᱤᱜ ᱠᱟᱱᱟ ᱦᱳᱭ ᱱᱤᱛᱳᱜ ᱫᱚ ᱚᱱᱟᱜᱮ ᱛᱚ

ᱦᱳᱭ ᱦᱳᱭ ᱱᱤᱛᱳᱜ ᱪᱮᱫ ᱪᱤᱠᱟᱹ ᱟᱹᱞᱤᱧ ᱵᱟᱲᱟᱭ ᱦᱤᱥᱟᱹᱵ ᱛᱮ ᱟᱯᱮ ᱡᱟᱦᱟᱱᱟᱜ ᱚᱸᱰᱮ ᱵᱮᱵᱚᱥᱛᱷᱟ ᱢᱮᱱᱟᱜᱼᱟ ᱡᱟᱦᱟᱸ ᱚᱱᱟ ᱦᱤᱥᱟᱹᱵ ᱛᱮ ᱟᱯᱮ ᱠᱟᱹᱢᱤ ᱯᱮ ᱥᱚᱨᱠᱟᱨ ᱴᱷᱮᱡ ᱡᱟᱦᱟᱸ ᱛᱤᱱᱟᱹᱜ ᱯᱮ ᱟᱹᱰᱤᱜᱟᱱ ᱜᱮ ᱢᱮᱱᱟᱜᱼᱟ ᱩᱱᱟᱹᱜ ᱟᱯᱮ ᱩᱯᱚᱭᱳᱜᱽ ᱠᱟᱛᱮᱫ ᱟᱯᱮ ᱚᱱᱟ ᱵᱮᱵᱷᱟᱨ ᱯᱮ ᱯᱷᱤᱨᱤ ᱠᱳᱨᱥ ᱛᱮ ᱧᱟᱢᱚᱜ ᱠᱟᱱᱟ ᱡᱟᱦᱟᱸ ᱡᱤᱱᱤᱥᱴᱟ ᱦᱳᱭ ᱦᱳᱭ ᱚᱱᱟ ᱚᱱᱟ ᱦᱟᱛᱟᱣ ᱡᱤᱱᱤᱥ ᱨᱮᱭᱟᱜ ᱚᱱᱟ ᱟᱯᱮ ᱞᱟᱹᱠᱛᱤ ᱡᱚᱲᱟᱣ ᱨᱮ ᱛᱟᱦᱮᱱ ᱢᱟ ᱛᱚᱵᱮ ᱟᱱᱟᱝ ᱜᱮ ᱪᱟᱥ ᱡᱟᱹᱥᱛᱤ ᱫᱷᱟᱨᱟ ᱦᱳᱭ ᱦᱳᱭ ᱦᱳᱭ ᱦᱳᱭ ᱚᱱᱟ ᱡᱤᱱᱤᱥᱴᱟ ᱟᱯᱮ ᱠᱟᱹᱴᱤᱡ ᱟᱨ ᱡᱩᱫᱤ ᱚᱠᱟ ᱠᱚᱨᱮᱜ ᱠᱚᱢ ᱥᱚᱢ ᱵᱷᱟᱹᱜᱤ ᱯᱩᱨᱟᱹᱜ ᱠᱟᱱᱟ ᱚᱱᱟ ᱮᱠᱫᱚᱢ ᱚᱱᱟ ᱦᱤᱥᱟᱹᱵ ᱛᱮ ᱟᱯᱮ ᱚᱱᱟ ᱦᱚᱸ ᱴᱷᱤᱠ ᱦᱩᱭᱩᱜᱼᱟ ᱚᱱᱟ ᱫᱚ ᱦᱳᱭ ᱦᱳᱭ

ᱟᱪᱪᱷᱟ ᱟᱪᱪᱷᱟ ᱴᱷᱤᱠ ᱜᱮᱭᱟ ᱦᱟᱸᱜ ᱛᱚᱵᱮᱱᱟᱜ ᱚᱱᱠᱟ ᱤᱱᱠᱟᱹ ᱜᱤᱧ ᱤᱭᱟᱹ ᱠᱟᱜ ᱟᱨ ᱡᱟᱦᱟᱸ ᱛᱤᱱᱟᱹᱜ ᱮᱠᱮᱴᱚᱬᱮ ᱞᱮᱱᱠᱷᱟᱱ ᱦᱟᱸᱜ ᱵᱟᱹᱲᱛᱤᱜᱼᱟ ᱟᱨᱦᱚᱸ ᱪᱮᱫ ᱚᱱᱟ ᱡᱚᱲᱟᱣ ᱨᱮ ᱛᱟᱦᱮᱱ ᱢᱟ ᱴᱷᱤᱠᱼᱟ ᱴᱷᱤᱠᱼᱟ ᱦᱟᱸᱜ ᱜᱚᱢᱠᱮ ᱛᱟᱵᱚ ᱚᱱᱠᱟ ᱦᱮᱸ ᱦᱮᱸ ᱴᱷᱤᱠᱼᱟ ᱢᱟ ᱦᱮᱸ